ᱱᱚᱣᱟ ᱥᱤᱧ ᱚᱛ ᱫᱤᱥᱚᱢ ᱨᱮ ᱟᱭᱢᱟ ᱜᱟᱱ ᱱᱟᱭᱚᱠ ᱥᱮ ᱦᱤᱨᱳ ᱫᱚ ᱢᱮᱱᱟᱜ ᱠᱚᱜᱮᱭᱟ ᱢᱮᱛᱟ ᱠᱚᱢ ᱥᱤᱫᱩᱼᱠᱟᱹᱱᱦᱩ ᱵᱤᱨ ᱰᱤᱵᱟ ᱠᱤᱥᱩᱱ ᱯᱚᱱᱰᱤᱛ ᱨᱟᱹᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱢᱩᱨᱢᱩ ᱟᱭᱢᱟ ᱜᱚᱴᱟᱝ ᱜᱮ ᱱᱚᱣᱟ ᱡᱮᱜᱮᱛ ᱨᱮᱠᱚ ᱧᱮᱞ ᱧᱟᱢᱚᱜᱼᱟ ᱡᱚᱛᱚᱜᱮ ᱱᱟᱭᱚᱠ ᱥᱮ ᱦᱤᱨᱳ ᱠᱟᱱᱟ ᱠᱚ ᱢᱮᱱᱠᱷᱟᱱ ᱤᱧᱟᱹᱜ ᱚᱱᱛᱚᱨ ᱡᱤᱣᱤ ᱛᱟᱞᱟ ᱠᱷᱚᱱᱟᱜ ᱤᱧᱤᱧ ᱥᱚᱫᱚᱨᱮᱭᱟ ᱤᱧᱤᱧᱡ ᱵᱟᱝᱪᱩᱧ ᱠᱩᱥᱤᱭᱟᱭᱟ ᱦᱩᱭ ᱫᱚᱭ ᱦᱩᱭᱩᱜ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩ ᱱᱩᱭ ᱦᱤᱨᱳ ᱜᱮ ᱤᱧ ᱫᱚ ᱵᱮᱥᱤᱧ ᱠᱩᱥᱤᱭᱟᱭᱟ ᱚᱱᱟᱛᱮ ᱱᱩᱭᱟᱜ ᱠᱟᱛᱷᱟ ᱜᱮ ᱞᱟᱹᱞᱟᱹᱭ ᱥᱟᱱᱟᱧ ᱠᱟᱱᱟ ᱪᱮᱫᱟᱜ ᱞᱟᱹᱞᱟᱹᱭ ᱥᱟᱱᱟᱧᱟ ᱡᱮ ᱱᱩᱭ ᱤᱧᱟᱹᱜ ᱚᱱᱛᱚᱨ ᱡᱤᱣᱤ ᱠᱷᱚᱱᱟᱜ ᱱᱩᱭ ᱦᱤᱨᱳ ᱡᱚᱛᱚ ᱠᱷᱚᱱᱟᱜ ᱤᱧ ᱠᱩᱥᱤᱭᱟᱭᱟ ᱡᱮᱞᱮᱠ ᱪᱮᱫ ᱞᱮᱠᱟ ᱱᱚᱣᱟ ᱠᱟᱛᱷᱟ ᱠᱟᱹᱴᱤᱡ ᱤᱧ ᱞᱟᱹᱭᱮᱫᱼᱟ ᱱᱩᱭ ᱫᱚ ᱱᱚᱣᱟ ᱥᱟᱱᱛᱟᱲ ᱥᱟᱶᱛᱟ ᱞᱮᱠᱟᱛᱮ ᱱᱚᱣᱟ ᱥᱤᱧ ᱚᱛ ᱫᱤᱥᱚᱢ ᱛᱟᱞᱟᱨᱮ ᱟᱹᱰᱤ ᱢᱟᱨᱟᱝ ᱢᱟᱨᱥᱟᱞ ᱤᱭᱟᱹ ᱦᱚᱸ ᱠᱟᱱᱟᱭ ᱠᱟᱱᱟᱭ ᱚᱱᱟᱛᱮ ᱟᱡ ᱱᱚᱣᱟ ᱥᱤᱧ ᱪᱟᱸᱫᱳ ᱯᱟᱹᱨᱥᱤ ᱥᱤᱧ ᱪᱟᱸᱫᱳ ᱦᱚᱸᱠᱚ ᱢᱮᱛᱟᱭᱟ ᱱᱩᱭ ᱥᱟᱱᱛᱟᱲ ᱥᱟᱶᱛᱟ ᱨᱮ ᱧᱩᱛᱟᱹᱛ ᱟᱠᱟᱱ ᱥᱟᱱᱛᱟᱲ ᱥᱟᱶᱛᱟ ᱚᱞ ᱛᱮ ᱢᱟᱨᱥᱟᱞ ᱠᱟᱱᱟ ᱚᱞᱛᱮ ᱢᱟᱨᱥᱟᱞ ᱟᱠᱟᱫ ᱤᱫᱤ ᱠᱟᱛᱮ ᱤᱧ ᱚᱱᱟᱛᱮ ᱵᱟᱹᱲᱛᱤᱧ ᱠᱩᱥᱤᱭᱟᱭᱟ ᱟᱨ ᱱᱩᱭᱟᱜ ᱚᱞ ᱧᱮᱞ ᱠᱟᱛᱮᱫ ᱯᱟᱲᱦᱟᱣ ᱠᱟᱛᱮ ᱚᱞ ᱠᱟᱛᱮ ᱨᱚᱲ ᱠᱟᱛᱮ ᱫᱤᱥᱚᱢᱤᱧ ᱧᱮᱞ ᱧᱟᱢ ᱫᱟᱲᱮᱭᱟᱜ ᱠᱟᱱᱟ ᱚᱱᱟᱛᱮ ᱱᱩᱭ ᱦᱤᱨᱳ ᱫᱚ ᱵᱟᱹᱲᱛᱤᱧ ᱠᱩᱥᱤᱭᱟᱭᱟ ᱱᱚᱣᱟᱨᱮ ᱥᱟᱱᱟᱢ ᱫᱤᱥᱚᱢ ᱦᱚᱲᱜᱮ ᱥᱮ ᱥᱟᱱᱟᱢ ᱠᱷᱮᱨᱣᱟᱞ ᱠᱚᱜᱮ ᱱᱩᱭᱟᱜ ᱚᱞ ᱛᱮᱫᱚ ᱠᱚ ᱜᱚᱭᱚᱱᱚᱜᱼᱟ ᱛᱚᱞᱚᱜ ᱟᱠᱚ ᱛᱚᱯᱚᱞᱚᱜᱼᱟ ᱠᱚ ᱟᱨ ᱠᱚ ᱟᱹᱭᱩᱨᱚᱜᱼᱟ ᱱᱚᱣᱟ ᱥᱤᱧ ᱚᱛ ᱨᱮ ᱡᱟᱦᱟᱸ ᱛᱤᱱᱟᱹᱜ ᱱᱚᱣᱟ ᱥᱚᱢᱟᱡᱽ ᱯᱟᱦᱴᱟ ᱠᱷᱚᱱᱟᱢ ᱠᱚᱭᱚᱜᱟ ᱧᱩᱛᱟᱹᱛᱟ ᱚᱸᱰᱮᱜᱮ ᱚᱞᱜᱩᱨᱩ ᱯᱚᱱᱰᱤᱛ ᱨᱟᱹᱜᱷᱩᱱᱟᱛᱷ ᱢᱩᱨᱢᱩᱣᱟᱜ ᱚᱞ ᱛᱮᱫᱚ ᱵᱟᱹᱛᱤ ᱢᱟᱨᱥᱟᱞ ᱞᱮᱠᱟ ᱦᱚᱲᱫᱚ ᱰᱤᱜᱽ ᱰᱤᱜᱽ ᱧᱮᱞᱚᱜᱚᱜᱼᱟ ᱚᱱᱟᱛᱮ ᱱᱩᱭᱫᱚ ᱵᱟᱹᱲᱛᱤ ᱠᱩᱥᱤᱭᱟᱭᱟ ᱟᱨ ᱱᱩᱭ ᱡᱩᱫᱤ ᱤᱧᱟᱹᱜ ᱡᱤᱵᱚᱱ ᱨᱮᱱ ᱟᱥᱚᱞ ᱦᱤᱨᱳ ᱫᱚ ᱠᱟᱱᱟᱭ ᱥᱮ ᱱᱟᱭᱚᱠ ᱫᱚ ᱠᱟᱱᱟᱭ